ᱟᱞᱮ ᱫᱚ ᱤᱭᱟᱹ ᱱᱚᱜᱼᱚᱭ ᱯᱩᱥ ᱵᱚᱸᱜᱟ ᱯᱩᱥ ᱵᱚᱸᱜᱟ ᱥᱟᱛᱟᱥ ᱛᱟᱹᱨᱤᱠᱷ ᱨᱮ ᱯᱚᱨᱚᱵᱽ ᱛᱟᱞᱮ ᱟᱫᱚ ᱯᱩᱥ ᱵᱚᱸᱜᱟ ᱛᱤᱭᱳᱜ ᱠᱟᱛᱮᱜ ᱫᱚ ᱱᱚᱜᱼᱚᱭ ᱚᱲᱟᱜ ᱠᱚᱞᱮ ᱥᱟᱯᱷᱟ ᱥᱟᱹᱯᱷᱤᱭᱟ ᱚᱲᱟᱜ ᱫᱩᱣᱟᱹᱨ ᱞᱮ ᱥᱟᱯᱷᱟ ᱥᱟᱹᱯᱷᱤᱭᱟ ᱯᱚᱨᱚᱵᱽ ᱛᱤᱭᱳᱜ ᱞᱮᱱᱠᱷᱟᱱ ᱫᱚ ᱱᱚᱜᱼᱚᱭ ᱱᱮᱣᱛᱟ ᱞᱮ ᱩᱰᱩᱠᱚᱜᱼᱟ ᱠᱟᱹᱢᱤ ᱩᱥᱟᱹᱨᱟ ᱦᱚᱯᱚᱱ ᱮᱨᱟᱞᱮ ᱱᱮᱣᱛᱟ ᱟᱹᱜᱩ ᱠᱚᱣᱟ ᱛᱟᱨᱯᱚᱨᱮ ᱫᱚ ᱥᱟᱛᱟᱥ ᱛᱟᱹᱨᱤᱠᱷ ᱫᱚᱞᱮ ᱩᱢᱟ ᱯᱩᱥ ᱵᱚᱸᱜᱟ ᱥᱟᱛᱟᱥ ᱛᱟᱹᱨᱤᱠᱷ ᱮᱱᱦᱤᱞᱟᱹᱜ ᱫᱚᱞᱮ ᱩᱢᱟ ᱫᱚᱥᱟᱨ ᱦᱤᱞᱟᱹᱜ ᱫᱚᱞᱮ ᱵᱚᱸᱜᱟᱱᱟ ᱫᱚᱥᱟᱨ ᱦᱤᱞᱟᱹᱜ ᱫᱚᱞᱮ ᱵᱚᱸᱜᱟᱱᱟ ᱛᱮᱥᱟᱨ ᱦᱤᱞᱟᱹᱜ ᱫᱚ ᱠᱷᱩᱱᱴᱟᱹᱣ ᱠᱷᱩᱱᱴᱟᱹᱣ ᱩᱱᱦᱤᱞᱟᱹᱜ ᱫᱚ ᱩᱱᱦᱤᱞᱟᱹᱜ ᱧᱤᱫᱟᱹ ᱵᱮᱞᱟ ᱫᱚ ᱟᱫᱚ ᱚᱱᱮ ᱡᱤᱞ ᱫᱟᱠᱟ ᱯᱤᱴᱷᱟᱹ ᱯᱤᱴᱷᱟᱹᱭᱟᱞᱮ ᱞᱟᱴᱷᱟᱭᱟᱞᱮ ᱛᱟᱨ ᱛᱮᱥᱟᱨ ᱫᱚ ᱤᱭᱟᱹ ᱡᱟᱞᱮ ᱡᱟᱞᱮ ᱦᱤᱞᱟᱹᱜ ᱫᱚ ᱠᱩᱲᱤᱼᱠᱚᱲᱟ ᱟᱹᱰᱤ ᱡᱳᱨ ᱠᱚ ᱨᱟᱹᱥᱠᱟᱹᱭᱟ ᱚᱲᱟᱜ ᱚᱲᱟᱜ ᱠᱚ ᱪᱟᱞᱟᱜᱼᱟ ᱜᱟᱫᱚᱭ ᱜᱟᱫᱚᱭ ᱟᱠᱚ ᱟᱹᱭᱩᱵ ᱵᱮᱞᱟ ᱫᱚ ᱟᱵᱟᱨ ᱠᱩᱲᱤᱼᱠᱚᱲᱟ ᱠᱚ ᱮᱱᱮᱡ ᱛᱟᱞᱮᱭᱟ ᱠᱩᱞᱦᱤᱨᱮ ᱨᱟᱹᱥᱠᱟᱹᱭᱟ ᱠᱚ ᱟᱹᱰᱤ ᱡᱳᱨ